ᱯᱚᱱᱚᱛ ᱨᱮ ᱟᱭᱢᱟ ᱦᱚᱲ ᱚᱞᱚᱜ ᱯᱟᱲᱦᱟ ᱥᱮᱬᱟ ᱪᱟᱠᱨᱤ ᱵᱟᱹᱠᱨᱤ ᱮᱢᱟᱱ ᱠᱚᱨᱮᱵᱟᱝᱞᱟ ᱦᱤᱱᱫᱤ ᱤᱝᱨᱮᱡᱤᱮᱢᱟᱱ ᱯᱟᱹᱨᱥᱤ ᱠᱚ ᱵᱮᱵᱚᱦᱟᱨ ᱠᱷᱟᱹᱛᱤᱨ ᱥᱟᱱᱛᱟᱲ ᱥᱟᱱᱛᱟᱲᱤ ᱯᱟᱹᱨᱥᱤ ᱨᱮᱭᱟᱜ ᱪᱚᱞ ᱮᱱᱠᱷᱟᱱ ᱫᱚ ᱵᱟᱠᱚ ᱵᱮᱵᱚᱦᱟᱨ ᱚᱱᱟᱛᱮ ᱨᱮᱰᱤᱭᱳ ᱴᱮᱞᱤᱵᱷᱤᱥᱚᱱ ᱟᱨ ᱯᱷᱨᱤᱱᱴ ᱞᱮᱠᱟᱱᱟᱜ ᱢᱮᱰᱤᱭᱟ ᱨᱮ ᱥᱟᱱᱛᱟᱲᱤ ᱯᱟᱹᱨᱥᱤ ᱵᱷᱮᱜᱟᱨᱚᱜ ᱠᱟᱱᱟ